ᱱᱚᱜᱼᱚᱭ ᱱᱚᱝᱠᱟ ᱱᱟᱦᱟᱜ ᱫᱚ ᱥᱚᱨᱠᱟᱨ ᱟᱹᱰᱤ ᱞᱮᱠᱟ ᱥᱩᱵᱤᱫᱷᱟᱭ ᱮᱢᱚᱜ ᱠᱟᱱᱟᱭ ᱟᱨ ᱩᱱ ᱫᱤᱱ ᱫᱚ ᱱᱚᱝᱠᱟᱱ ᱥᱩᱵᱤᱫᱷᱟ ᱫᱚ ᱵᱟᱭ ᱮᱢ ᱞᱮᱱᱟ ᱮᱱᱠᱷᱟᱱ ᱱᱤᱛᱳᱜ ᱫᱚ ᱡᱟᱦᱟᱸ ᱞᱮᱠᱟ ᱯᱮᱨᱮᱡ ᱦᱚᱲᱢᱚ ᱦᱚᱲ ᱠᱚ ᱟᱬᱜᱚᱱ ᱞᱟᱹᱜᱤᱫ ᱛᱮ ᱦᱚᱥᱯᱤᱴᱟᱞ ᱤᱫᱤ ᱠᱚᱣᱟ ᱠᱚ ᱛᱚ ᱚᱱᱟ ᱞᱟᱹᱜᱤᱫ ᱜᱟᱹᱰᱤ ᱵᱷᱮᱡᱟᱭᱮᱜ ᱟᱭ ᱟᱨ ᱜᱟᱹᱰᱤ ᱛᱮ ᱤᱫᱤ ᱠᱟᱛᱮᱱ ᱦᱚᱥᱯᱤᱴᱟᱞ ᱨᱮᱠᱚ ᱮᱰᱢᱤᱥᱚᱱ ᱮᱫ ᱠᱚᱣᱟ ᱟᱨ ᱚᱸᱰᱮ ᱠᱷᱚᱱᱟᱜ ᱡᱟᱦᱟᱸ ᱜᱮ ᱟᱠᱚ ᱪᱤᱠᱟᱹ ᱨᱮᱱᱟᱜ ᱢᱮᱱᱟᱜ ᱟᱠᱚ ᱪᱤᱠᱟᱹᱭᱮᱫ ᱠᱚᱣᱟ ᱟᱨ ᱜᱤᱫᱽᱨᱟᱹ ᱱᱟᱯᱟᱭ ᱛᱮᱜᱮ ᱠᱚ ᱦᱩᱭᱩᱜ ᱠᱟᱱᱟ ᱟᱨ ᱠᱚ ᱟᱹᱜᱩᱭᱮᱫ ᱠᱚᱣᱟ ᱟᱨ ᱴᱤᱵᱷᱤ ᱵᱮᱢᱟᱨ ᱦᱩᱭᱮᱱᱟ ᱪᱟᱦᱮ ᱜᱤᱫᱽᱨᱟᱹ ᱦᱩᱭ ᱠᱟᱛᱮᱫ ᱥᱩᱭ ᱮᱢᱟᱱ ᱴᱤᱴᱮᱱᱟᱥ ᱥᱩᱭ ᱠᱚ ᱚᱱᱟ ᱠᱚᱦᱚᱸ ᱯᱷᱨᱤ ᱜᱮᱭᱟ ᱱᱤᱛᱳᱜ ᱫᱚ ᱯᱚᱭᱥᱟ ᱴᱟᱠᱟ ᱫᱚ ᱥᱚᱨᱠᱟᱨ ᱫᱚ ᱵᱟᱭ ᱦᱟᱛᱟᱣᱮᱜᱼᱟ ᱴᱤᱵᱷᱤ ᱵᱮᱢᱟᱨ ᱨᱮᱱᱟᱜ ᱦᱚᱸ ᱤᱫᱤ ᱠᱚ ᱢᱮᱱᱮᱜᱼᱟ ᱦᱚᱥᱯᱤᱴᱟᱞ ᱨᱮ ᱮᱞᱟᱡᱽᱢᱮ ᱚᱱᱟ ᱨᱮᱱᱟᱜ ᱦᱚᱸ ᱯᱚᱭᱥᱟ ᱫᱚ ᱵᱟᱝᱠᱚ ᱦᱟᱛᱟᱣᱮᱜᱼᱟ ᱟᱨ ᱚᱲᱟᱜ ᱚᱲᱟᱜ ᱜᱮ ᱨᱟᱱ ᱦᱚᱸᱠᱚ ᱟᱹᱜᱩ ᱦᱚᱴᱚ ᱠᱟᱜᱼᱟ ᱟᱨ ᱰᱮᱞᱤᱵᱷᱟᱨᱤ ᱦᱚᱲ ᱠᱚᱦᱚᱸ ᱡᱟᱦᱟᱸ ᱞᱮᱠᱟ ᱟᱸᱜᱟᱱᱵᱟᱲᱤ ᱠᱚᱨᱮ ᱦᱚᱸ ᱨᱟᱱ ᱦᱤᱡᱩᱜ ᱠᱟᱱᱟ ᱟᱨ ᱟᱸᱜᱟᱱᱵᱟᱲᱤ ᱵᱟᱞᱤ ᱦᱚᱦᱚ ᱤᱫᱤ ᱠᱟᱛᱮᱫ ᱦᱚᱸ ᱨᱟᱱᱮ ᱮᱢᱚᱜ ᱠᱟᱱ ᱜᱮᱭᱟ ᱡᱟᱦᱟᱸᱭ ᱡᱟᱦᱟᱸᱭᱟᱜ ᱢᱟᱱᱮ ᱧᱩᱛᱩᱢ ᱪᱟᱲᱦᱟᱣ ᱠᱚᱜ ᱠᱟᱱᱟ ᱡᱚᱵᱽ ᱨᱟᱱ ᱦᱤᱡᱩᱜ ᱠᱟᱱ ᱠᱷᱟᱡ ᱫᱚ ᱦᱮᱡ ᱠᱟᱛᱮᱱ ᱠᱚ ᱦᱚᱦᱚ ᱤᱫᱤᱭᱮᱫ ᱠᱚᱣᱟ ᱟᱨ ᱨᱟᱱ ᱠᱚ ᱮᱢᱟ ᱠᱚ ᱠᱟᱱᱟ ᱟᱨ ᱯᱨᱚᱛᱛᱮᱠ ᱢᱟᱹᱦᱱᱟᱹ ᱡᱮᱭᱥᱮ ᱳᱡᱚᱱ ᱦᱚᱸᱠᱚ ᱳᱡᱚᱱᱮᱫ ᱠᱚᱣᱟ ᱡᱮ ᱛᱤᱱᱟᱹᱜ ᱮᱢ ᱦᱩᱭᱩᱜ ᱠᱟᱱᱟ ᱵᱟᱝᱟ ᱚᱱᱟ ᱞᱮᱠᱟᱛᱮ ᱢᱟᱱᱮ ᱤᱧᱟᱹᱜ ᱦᱤᱥᱟᱹᱵᱽ ᱛᱤᱧ ᱢᱮᱱᱮᱜᱼᱟ ᱥᱚᱨᱠᱟᱨ ᱫᱚ ᱱᱤᱛᱳᱜ ᱫᱚ ᱥᱩᱵᱤᱫᱷᱟ ᱫᱚ ᱟᱹᱰᱤ ᱪᱮᱦᱨᱟ ᱜᱮ ᱮᱢᱚᱜ ᱠᱟᱱᱟᱭ ᱟᱨ ᱜᱟᱹᱰᱤ ᱜᱷᱚᱲᱟ ᱦᱚᱸᱭ ᱮᱢᱚᱜ ᱠᱟᱱᱟ ᱨᱟᱱ ᱢᱩᱨᱜᱟᱹᱱ ᱨᱮᱦᱚᱸ ᱡᱷᱚᱛᱚᱣᱟᱜ ᱜᱮ ᱟᱹᱰᱤ ᱱᱟᱯᱟᱭᱜᱮ ᱮᱢᱚᱜ ᱠᱟᱱᱟᱭ